ᱟᱞᱮ ᱟᱭᱢᱟ ᱦᱚᱲ ᱩᱲᱤᱥᱥᱟ ᱫᱤᱥᱚᱢ ᱛᱮᱞᱮ ᱠᱟᱹᱢᱤ ᱞᱟᱹᱜᱤᱫ ᱛᱮᱞᱮ ᱪᱟᱞᱟᱣ ᱞᱮᱱᱟ ᱚᱱᱟ ᱠᱟᱹᱢᱤ ᱫᱚ ᱟᱞᱮ ᱦᱩᱲᱩ ᱪᱟᱣᱞᱮ ᱢᱤᱞ ᱫᱤᱭᱮᱞᱮ ᱪᱟᱞᱟᱣ ᱢᱟᱞᱮ ᱪᱟᱞᱟᱣ ᱠᱟᱱ ᱫᱤᱭᱮ ᱟᱵᱚ ᱱᱤᱭᱟᱹ ᱯᱟᱹᱨᱥᱤ ᱢᱟ ᱵᱟᱠᱚ ᱵᱟᱰᱟᱭ ᱟᱞᱮ ᱟᱵᱚᱣᱟᱜ ᱯᱟᱹᱨᱥᱤ ᱛᱮᱵᱚᱱ ᱨᱚᱲᱮᱫᱟ ᱩᱱᱠᱩ ᱫᱚᱠᱚ ᱠᱚᱭᱚᱜ ᱵᱟᱲᱟᱭ ᱫᱟ ᱫᱤᱭᱮ ᱟᱫᱚ ᱩᱱᱠᱩ ᱫᱚ ᱩᱲᱤᱥᱥᱟ ᱫᱤᱥᱚᱢ ᱨᱮᱱ ᱫᱚ ᱟᱠᱚᱣᱟᱜ ᱟᱠᱚᱣᱟᱜ ᱵᱷᱟᱥᱟ ᱠᱚ ᱵᱟᱲᱟᱭᱟ ᱟᱵᱚᱣᱟᱜ ᱵᱷᱟᱥᱟ ᱫᱚ ᱵᱟᱠᱚ ᱵᱟᱲᱟᱭᱟ ᱟᱫᱚ ᱟᱞᱮ ᱢᱟᱞᱮ ᱜᱟᱞᱢᱟᱨᱟᱣ ᱮᱫ ᱠᱟᱱᱜᱮ ᱩᱱᱠᱩ ᱥᱟᱛᱮᱜ ᱪᱤᱠᱟᱹᱞᱮ ᱡᱳᱜᱟᱡᱳᱜᱼᱟ ᱥᱮᱞᱮ ᱨᱚᱲᱼᱟ ᱟᱫᱚ ᱟᱞᱮ ᱛᱷᱚᱲᱟ ᱜᱟᱱ ᱦᱤᱱᱫᱤ ᱞᱮ ᱵᱟᱲᱟᱭᱟ ᱟᱫᱚ ᱦᱤᱱᱫᱤ ᱨᱚᱨᱚᱲ ᱩᱱᱠᱩ ᱥᱟᱛᱮᱜ ᱞᱮ ᱨᱚᱲ ᱠᱮᱫᱟ ᱦᱤᱱᱫᱤᱛᱮ ᱟᱫᱚ ᱩᱱᱠᱩ ᱛᱷᱚᱲᱟ ᱠᱚ ᱵᱩᱡᱷᱟᱹᱣ ᱠᱮᱫ ᱛᱮ ᱟᱞᱮ ᱩᱱᱠᱩ ᱥᱟᱛᱮᱜ ᱚᱱᱟ ᱦᱤᱱᱫᱤ ᱵᱷᱟᱥᱟ ᱦᱚᱛᱮᱛᱮ ᱟᱞᱮ ᱞᱮ ᱡᱳᱜᱟᱡᱳᱜ ᱞᱮ ᱧᱟᱢ ᱫᱟᱲᱮᱭᱟᱫᱟ